ᱦᱮᱞᱳ ᱦᱮᱸ ᱦᱮᱸ ᱦᱮᱸ ᱡᱚᱦᱟᱨᱜᱮ ᱡᱚᱦᱟᱨᱜᱮ ᱦᱩᱸ ᱦᱮᱸ ᱱᱟᱯᱟᱭ ᱵᱟᱲᱟ ᱜᱮ ᱟᱯᱮ ᱜᱮ ᱪᱮᱫᱞᱮᱠᱟ ᱦᱮᱱᱟᱜ ᱯᱮᱭᱟ ᱟᱪᱪᱷᱟ ᱦᱩᱸ ᱟᱹᱰᱤ ᱱᱟᱯᱟᱭ ᱤᱭᱟᱹ ᱫᱟᱬᱟᱱ ᱯᱮ ᱦᱤᱡᱩᱜᱼᱟ ᱦᱤᱡᱩᱜ ᱯᱮ ᱥᱟᱱᱟᱢ ᱦᱚᱲ ᱜᱮ ᱟᱫᱚ ᱛᱤᱱ ᱫᱤᱱ ᱨᱮᱱᱟᱜ ᱪᱷᱩᱴᱤ ᱦᱟᱛᱟᱣ ᱠᱟᱛᱮ ᱵᱮᱱ ᱦᱤᱡᱩᱜᱼᱟ ᱛᱟᱞᱦᱮ ᱥᱮ ᱨᱚᱠᱚᱢ ᱦᱟᱸᱜ ᱫᱟᱬᱟᱱ ᱨᱮᱱᱟᱜ ᱡᱟᱭᱜᱟ ᱠᱚᱦᱚᱸ ᱵᱟᱪᱷᱟᱣ ᱦᱩᱭᱩᱜᱼᱟ ᱟᱪᱪᱷᱟ ᱟᱪᱪᱷᱟ ᱟᱪᱪᱷᱟ ᱴᱷᱤᱠᱜᱮᱭᱟ ᱛᱟᱞᱦᱮ ᱵᱚᱨᱫᱷᱚᱢᱟᱱ ᱨᱮᱫᱚ ᱮᱥᱴᱮᱥᱚᱱ ᱥᱩᱨ ᱨᱮᱜᱮ ᱵᱚᱨᱫᱷᱚᱢᱟᱱ ᱥᱟᱭᱮᱱᱥ ᱥᱤᱴᱤ ᱦᱮᱱᱟᱜᱼᱟ ᱵᱤᱞᱤᱭᱟ ᱛᱟᱞᱟ ᱢᱚᱱᱰᱚᱞ ᱦᱮᱱᱟᱜᱼᱟ ᱟᱨ ᱢᱤᱫᱴᱟᱝ ᱡᱩᱞᱳᱡᱤᱠᱮᱞ ᱜᱟᱨᱰᱮᱱ ᱥᱮ ᱪᱤᱲᱤᱭᱟᱠᱷᱟᱱᱟ ᱦᱚᱸ ᱦᱮᱱᱟᱜᱼᱟ ᱛᱚ ᱚᱸᱰᱮ ᱴᱨᱮᱹᱱ ᱛᱮᱜᱮ ᱵᱮᱱ ᱦᱤᱡᱩᱜᱼᱟ ᱥᱮ ᱵᱟᱥ ᱛᱮᱵᱮᱱ ᱦᱤᱡᱩᱜᱼᱟ ᱦᱮᱸ ᱴᱨᱮᱹᱱ ᱛᱮᱵᱮᱱ ᱦᱮᱡ ᱞᱮᱱ ᱠᱷᱟᱱ ᱫᱚ ᱫᱷᱟᱱᱵᱟᱫᱽ ᱠᱷᱚᱱ ᱚᱱᱟ ᱥᱩᱯᱟᱨ ᱠᱳᱞᱯᱷᱤᱞ ᱵᱮᱱ ᱥᱟᱵ ᱫᱟᱲᱮᱭᱟᱜᱼᱟ ᱡᱮᱦᱮᱛᱩ ᱱᱚᱣᱟ ᱡᱚᱛᱚ ᱮᱠᱥᱯᱨᱮᱹᱥ ᱴᱨᱮᱹᱱ ᱜᱮ ᱱᱚᱣᱟ ᱵᱚᱨᱫᱷᱚᱢᱟᱱ ᱡᱚᱝᱥᱚᱱ ᱨᱮᱫᱚ ᱛᱤᱸᱜᱩᱱᱟ ᱟᱫᱚ ᱚᱸᱰᱮ ᱠᱷᱚᱱᱟᱜ ᱫᱚ ᱠᱟᱨ ᱨᱤᱡᱟᱵᱽ ᱠᱟᱛᱮ ᱦᱚᱸ ᱪᱟᱞᱟᱣ ᱜᱟᱱᱚᱜᱼᱟ ᱟᱨ ᱱᱚᱱᱛᱮ ᱚᱱᱟ ᱚᱴᱳ ᱨᱤᱠᱥᱟ ᱠᱚᱦᱚᱸ ᱧᱟᱢᱚᱜᱼᱟ ᱟᱨ ᱥᱩᱨ ᱜᱮᱭᱟ ᱦᱚᱲ ᱯᱤᱪᱷᱩ ᱵᱟᱨᱜᱮᱞ ᱠᱟᱛᱮ ᱜᱚᱱᱚᱝ ᱮᱢ ᱞᱮᱠᱷᱟᱱᱜᱮ ᱚᱱᱟ ᱠᱚ ᱡᱟᱭᱜᱟ ᱫᱚ ᱫᱟᱬᱟᱱ ᱜᱟᱱᱚᱜᱼᱟ ᱟᱨᱠᱤ ᱟᱫᱚ ᱯᱳᱭᱞᱳ ᱫᱤᱱ ᱨᱮ ᱡᱩᱫᱤ ᱚᱸᱰᱮ ᱱᱚᱣᱟ ᱛᱟᱦᱮᱱᱟ ᱛᱟᱦᱞᱮ ᱠᱷᱟᱱ ᱫᱚ ᱱᱚᱣᱟᱠᱚ ᱧᱮᱞᱛᱮ ᱵᱟᱨᱫᱤᱱ ᱜᱟᱱ ᱫᱚ ᱥᱚᱢᱚᱭᱮ ᱦᱟᱛᱟᱣᱟ ᱦᱳᱭᱛᱳ ᱢᱤᱫ ᱫᱤᱱ ᱫᱚ ᱚᱱᱟ ᱨᱟᱢ ᱢᱚᱱᱫᱤᱨ ᱵᱮᱱ ᱧᱮᱞ ᱠᱮᱫᱟ ᱟᱨ ᱢᱤᱫ ᱛᱮᱵᱮᱱ ᱧᱮᱞᱠᱮᱫᱟ ᱟᱨ ᱢᱤᱫ ᱫᱤᱱ ᱫᱚ ᱚᱱᱟ ᱪᱤᱲᱤᱭᱟᱠᱷᱟᱱ ᱥᱮ ᱡᱩᱞᱚᱡᱤᱠᱮᱞ ᱜᱟᱨᱰᱮᱱ ᱡᱟᱦᱟᱸ ᱢᱮᱱᱟᱜᱼᱟ ᱚᱱᱟ ᱧᱮᱞ ᱜᱟᱱᱚᱜᱼᱟ

ᱵᱚᱨᱫᱷᱚᱢᱟᱱ ᱠᱷᱚᱱᱟᱜ ᱫᱚ ᱥᱩᱨᱩᱜ ᱜᱮᱭᱟ ᱳᱭ ᱫᱚᱥ ᱢᱤᱱᱤᱴ ᱜᱟᱱᱜᱮ ᱥᱚᱢᱚᱭᱮ ᱦᱟᱛᱟᱣᱟ ᱟᱫᱚ ᱠᱚᱢᱥᱮ ᱟᱴ ᱫᱚᱥ ᱫᱤᱱ ᱜᱟᱱ ᱪᱷᱩᱴᱤ ᱛᱟᱦᱮᱱ ᱠᱷᱟᱱ ᱫᱚ ᱚᱱᱟ ᱠᱷᱚᱱᱟᱜ ᱯᱷᱟᱨᱟᱠ ᱥᱮᱫ ᱦᱚᱸ ᱪᱟᱞᱟᱣ ᱠᱟᱛᱮ ᱫᱟᱬᱟᱱ ᱜᱟᱱᱚᱜᱼᱟ ᱚᱸᱰᱮ ᱥᱤᱵᱽ ᱢᱚᱱᱫᱤᱨ ᱢᱤᱫᱴᱟᱝ ᱦᱮᱱᱟᱜᱼᱟ ᱮᱠᱥᱚ ᱟᱴ ᱪᱟᱞᱟ ᱥᱤᱵᱽ ᱢᱚᱱᱫᱤᱨ ᱚᱱᱟ ᱦᱚᱸ ᱢᱤᱫ ᱫᱤᱱ ᱥᱚᱢᱚᱭ ᱞᱟᱜᱟᱜᱼᱟ ᱧᱮᱞᱛᱮ ᱟᱨ ᱱᱚᱱᱛᱮ ᱡᱚᱭᱫᱮᱵᱽ ᱫᱷᱟᱢ ᱵᱚᱞᱮ ᱢᱤᱫᱴᱮᱱ ᱡᱟᱭᱜᱟ ᱦᱮᱱᱟᱜᱼᱟ ᱚᱸᱰᱮ ᱦᱚᱸ ᱫᱟᱬᱟᱱ ᱠᱚ ᱦᱤᱡᱩᱜ ᱜᱮᱭᱟ ᱟᱨ ᱱᱤᱭᱟᱹ ᱫᱚ ᱦᱚᱸᱜᱼᱚᱭ ᱯᱳᱥ ᱵᱚᱸᱜᱟ ᱥᱟᱠᱨᱟᱛ ᱥᱚᱢᱚᱭ ᱩᱱ ᱥᱚᱢᱚᱭ ᱜᱮ ᱱᱚᱸᱰᱮ ᱟᱹᱰᱤ ᱢᱟᱨᱟᱝ ᱢᱮᱞᱟ ᱵᱟᱹᱭᱥᱟᱹᱜᱼᱟ ᱟᱨᱠᱤ ᱚᱱᱟ ᱪᱷᱟᱲᱟ ᱦᱚᱸ ᱦᱟᱸᱜ ᱠᱷᱟᱱ ᱡᱩᱫᱤ ᱵᱟᱡᱟᱨ ᱫᱟᱬᱟᱱ ᱥᱱᱟᱭᱮᱫ ᱵᱮᱱᱟ ᱛᱟᱦᱞᱮ ᱱᱚᱸᱰᱮ ᱫᱩᱨᱜᱟᱯᱩᱨ ᱮᱥᱯᱳᱴ ᱫᱚᱠᱟᱱ ᱠᱚ ᱦᱮᱱᱟᱜᱼᱟ ᱚᱱᱟᱦᱚᱸ ᱧᱮᱞ ᱡᱚᱝ ᱞᱮᱠᱟᱱ ᱡᱤᱱᱤᱥ ᱟᱫᱚ ᱚᱱᱟ ᱦᱚᱸ ᱧᱮᱞ ᱜᱟᱱᱚᱜᱼᱟ ᱦᱮᱸ ᱛᱟᱦᱮᱱ ᱫᱚ ᱚᱱᱟ ᱠᱚᱨᱮ ᱦᱳᱴᱮᱞ ᱞᱚᱡᱽ ᱫᱚᱢᱮ ᱜᱮ ᱦᱮᱱᱟᱜᱼᱟ ᱥᱩᱫᱩ ᱯᱷᱳᱱ ᱠᱟᱛᱮ ᱦᱮᱡ ᱞᱮᱱᱠᱷᱟᱱᱜᱮ ᱜᱟᱱᱚᱜᱼᱟ ᱟᱫᱚ ᱵᱟᱨ ᱨᱚᱠᱚᱢᱟᱜ ᱦᱚᱸ ᱦᱳᱴᱮᱞ ᱥᱮ ᱞᱚᱡᱽ ᱦᱮᱱᱟᱜᱼᱟ ᱡᱟᱦᱟᱸ ᱫᱚ ᱥᱩᱫᱩ ᱢᱟᱛᱨᱚ ᱛᱟᱦᱮᱱ ᱞᱟᱹᱜᱤᱫ ᱠᱚ ᱵᱮᱵᱚᱥᱛᱟ ᱟᱠᱟᱫᱟ ᱟᱨ ᱠᱤᱪᱷᱩ ᱦᱳᱴᱮᱞ ᱨᱮᱫᱚ ᱛᱟᱦᱮᱱ ᱥᱟᱶᱛᱮ ᱡᱚᱢᱼᱧᱩ ᱨᱮᱱᱟᱜ ᱦᱚᱸ ᱵᱮᱵᱚᱥᱛᱟ ᱦᱮᱱᱟᱜᱼᱟ ᱟᱹᱵᱤᱱ ᱚᱠᱟ ᱦᱳᱴᱮᱞ ᱨᱮ ᱛᱟᱦᱮᱱ ᱥᱟᱱᱟᱭᱮᱫ ᱵᱮᱱᱟ ᱞᱚᱡᱽ ᱫᱚ ᱦᱮᱱᱟᱜᱼᱟ ᱵᱟᱝ ᱱᱚᱸᱰᱮ ᱫᱚ ᱡᱟᱦᱟᱸ ᱦᱳᱴᱮᱞ ᱦᱮᱱᱟᱜᱼᱟ ᱢᱮᱱᱫᱚ ᱯᱷᱩᱰᱤᱝ ᱞᱚᱡᱤᱝ ᱡᱟᱦᱟᱸ ᱦᱳᱴᱮᱞ ᱠᱚᱨᱮ ᱵᱮᱵᱚᱥᱛᱟ ᱦᱮᱱᱟᱜᱼᱟ ᱦᱳᱴᱮᱞ ᱨᱩᱢ ᱨᱮᱜᱮ ᱟᱵᱤᱱ ᱫᱟᱠᱟ ᱠᱚ ᱟᱹᱜᱩ ᱦᱚᱴᱚᱣᱟᱵᱮᱱᱟ ᱟᱨ ᱟᱠᱚ ᱥᱚᱵᱽᱡᱤ ᱠᱚ ᱫᱟᱹᱞ ᱩᱛᱩ ᱠᱚ ᱡᱚᱛᱚ ᱚᱱᱟ ᱫᱚ ᱦᱟᱸᱜ ᱫᱟᱹᱞ ᱠᱚᱵᱚᱱ ᱠᱩᱥᱤᱭᱟᱜᱼᱟ ᱥᱮ ᱨᱩᱴᱤ ᱠᱚᱦᱚᱸ ᱧᱟᱢᱚᱜ ᱜᱮᱭᱟ ᱟᱨ ᱡᱩᱫᱤ ᱥᱩᱫᱩ ᱢᱟᱛᱨᱚ ᱞᱚᱡᱽ ᱨᱮᱜᱮᱵᱮᱱ ᱨᱟᱠᱟᱵᱼᱟ ᱡᱟᱦᱟᱸᱨᱮᱫᱚ ᱯᱷᱩᱰᱤᱝ ᱨᱮᱱᱟᱜ ᱡᱚᱢ ᱨᱮᱱᱟᱜ ᱵᱮᱵᱚᱥᱛᱟ ᱵᱟᱹᱱᱩᱜᱼᱟ ᱛᱟᱞᱦᱮ ᱵᱟᱭᱨᱮ ᱨᱮ ᱠᱟᱹᱡ ᱪᱩᱞᱩᱝ ᱠᱚᱥᱴᱚ ᱠᱟᱛᱮ ᱪᱟᱞᱟᱣ ᱠᱟᱛᱮ ᱵᱟᱡᱟᱨ ᱠᱷᱚᱱᱟᱜ ᱡᱚᱢᱟᱜ ᱟᱹᱜᱩᱭ ᱦᱩᱭᱩᱜ ᱛᱟᱵᱮᱱᱟ

ᱚ ᱴᱷᱤᱠ ᱜᱮᱭᱟ ᱛᱟᱞᱦᱮ ᱢᱚᱴᱟᱢᱩᱴᱤ ᱯᱩᱱ ᱢᱚᱬᱮ ᱫᱤᱱ ᱞᱟᱦᱟ ᱛᱟᱞᱦᱮ ᱯᱷᱳᱱ ᱵᱮᱱ ᱟᱹᱞᱤᱧ ᱦᱚᱸ ᱛᱟᱞᱦᱮ ᱥᱚᱢᱚᱭ ᱠᱟᱛᱮ ᱚᱱᱟ ᱦᱳᱴᱮᱞ ᱨᱮ ᱞᱤᱧ ᱡᱚᱜᱟᱡᱳᱜᱟ ᱟᱨ ᱡᱩᱫᱤ ᱫᱟᱲᱮᱭᱟᱜ ᱠᱷᱟᱱ ᱫᱚ ᱛᱟᱦᱞᱮ ᱟᱹᱞᱤᱧ ᱦᱚᱸ ᱥᱚᱸᱜᱮ ᱨᱮᱞᱤᱧ ᱛᱟᱦᱮᱸ ᱠᱚᱜᱼᱟ ᱚᱠᱟᱼᱚᱠᱟ ᱡᱟᱭᱜᱟ ᱠᱚ ᱫᱟᱬᱟᱱ ᱵᱮᱱ ᱪᱟᱞᱟᱜᱼᱟ ᱥᱮ ᱪᱟᱞᱟᱜ ᱥᱟᱱᱟᱭᱮᱫ ᱵᱮᱱᱟ ᱛᱟᱞᱦᱮ ᱥᱮᱨᱚᱠᱚᱢ ᱠᱷᱟᱱ ᱫᱚ ᱚᱸᱰᱮ ᱜᱚᱲᱚᱣᱟᱵᱤᱱᱟ ᱟᱨ ᱡᱟᱜᱮ ᱟᱹᱞᱤᱧ ᱡᱟᱦᱟᱸ ᱛᱤᱱᱟᱹᱜ ᱞᱤᱧ ᱵᱟᱲᱟᱭᱟ ᱚᱱᱟᱠᱚ ᱥᱚᱢᱵᱚᱱᱫᱷᱮ ᱤᱱᱠᱟᱹ ᱦᱚᱸ ᱞᱟᱹᱭ ᱜᱟᱱᱚᱜᱼᱟ ᱥᱮ ᱞᱳᱠᱟᱞ ᱜᱟᱭᱤᱰ ᱠᱚᱸᱦᱚ ᱠᱚ ᱧᱟᱢᱚᱜ ᱜᱮᱭᱟ ᱡᱟᱦᱟᱸᱭ ᱫᱚ ᱚᱱᱟ ᱡᱟᱭᱜᱟ ᱠᱚᱠᱚ ᱟᱹᱪᱩᱨ ᱵᱤᱱᱟ ᱞᱟᱹᱭᱟᱵᱤᱱᱟᱠᱚ ᱱᱤᱭᱟᱹ ᱫᱚ ᱪᱮᱫ ᱞᱟᱹᱜᱤᱫ ᱠᱟᱱᱟ ᱛᱤᱥ ᱠᱷᱚᱱᱟᱜ ᱥᱮ ᱱᱤᱭᱟᱹ ᱨᱮᱱᱟᱜ ᱱᱟᱜᱟᱢ ᱜᱮᱵᱟᱝ ᱪᱮᱫ ᱠᱟᱱᱟ ᱦᱮᱸ ᱱᱤᱭᱟᱹ ᱠᱚᱦᱚᱸ ᱠᱚ ᱧᱟᱢᱚᱜᱼᱟ ᱱᱤᱝᱠᱟᱹᱱ ᱜᱟᱭᱤᱰ ᱠᱚᱦᱚᱸ ᱟᱨ ᱵᱟᱝᱠᱷᱟᱱ ᱫᱚ ᱟᱹᱞᱤᱧ ᱦᱚᱸ ᱥᱚᱸᱜᱮ ᱨᱮᱞᱤᱧ ᱛᱟᱦᱮᱱ ᱠᱷᱟᱱ ᱫᱚ ᱚᱠᱟ ᱠᱚᱨᱮ ᱫᱟᱬᱟᱱ ᱥᱟᱱᱟᱭᱮᱫ ᱵᱤᱱᱟ ᱚᱱᱟ ᱠᱚᱨᱮᱱᱟᱜ ᱱᱟᱜᱟᱢ ᱥᱮ ᱡᱟᱛᱮ ᱥᱩᱵᱤᱫᱟᱜ ᱛᱟᱹᱵᱤᱱ ᱢᱟ ᱵᱟᱝᱠᱷᱟᱱ ᱟᱹᱵᱤ ᱢᱟ ᱟᱹᱰᱤ ᱥᱟᱺᱜᱤᱧ ᱫᱤᱥᱚᱢ ᱠᱷᱚᱱᱟᱜ ᱵᱤᱱ ᱦᱤᱡᱩᱜᱼᱟ ᱡᱟᱛᱮ ᱠᱳᱱᱳ ᱚᱥᱩᱵᱤᱫᱟ ᱟᱞᱚ ᱦᱩᱭᱩᱜ ᱢᱟ ᱥᱮᱨᱚᱠᱚᱢ ᱦᱚᱸ ᱟᱹᱞᱤᱧ ᱞᱤᱧ ᱪᱮᱥᱴᱟᱭᱟ ᱛᱚᱵᱮ ᱯᱩᱱ ᱢᱚᱬᱮ ᱫᱤᱱ ᱞᱟᱦᱟᱨᱮ ᱯᱷᱳᱱ ᱞᱮᱠᱷᱟᱱ ᱟᱹᱞᱤᱧ ᱦᱚᱸ ᱛᱟᱞᱦᱮ ᱚᱲᱟᱜ ᱥᱚᱝᱥᱟᱨ ᱨᱮᱱᱟᱜ ᱠᱹᱟᱢᱤ ᱠᱚ ᱥᱟᱹᱛ ᱵᱟᱲᱟ ᱠᱟᱛᱮ ᱠᱟᱹᱡ ᱟᱹᱵᱤᱱ ᱥᱟᱞᱟᱜ ᱜᱚᱲᱚ ᱜᱚᱯᱚᱲᱚ ᱫᱟᱬᱟ ᱦᱚᱞᱤᱧ ᱫᱟᱲᱮᱭᱟᱜ ᱜᱮᱭᱟ ᱟᱨᱠᱤ ᱫᱤᱥᱟᱹᱭ ᱵᱤᱱ ᱦᱟᱸᱜ ᱠᱷᱟᱱ ᱦᱮᱸ ᱦᱮᱸ ᱟᱫᱚ ᱱᱤᱭᱟᱹ ᱫᱚ ᱦᱟᱸᱜ ᱠᱷᱟᱱ ᱵᱟᱡᱟᱨ ᱠᱟᱱᱟ ᱛᱚ ᱱᱚᱸᱰᱮ ᱫᱚ ᱦᱟᱸᱜ ᱠᱷᱟᱱ ᱟᱹᱰᱤ ᱨᱚᱠᱚᱢ ᱦᱚᱲ ᱠᱚ ᱛᱟᱦᱮᱱ ᱜᱮᱭᱟ ᱡᱩᱫᱤ ᱦᱟᱸᱜ ᱠᱷᱟᱱ ᱥᱮᱨᱚᱠᱚᱢ ᱦᱚᱲᱟᱜ ᱯᱟᱞᱞᱟ ᱨᱮᱵᱤᱱ ᱯᱟᱲᱟᱜ ᱠᱷᱟᱱ ᱫᱚ ᱮᱲᱮ ᱦᱚᱸᱠᱚ ᱮᱲᱮ ᱵᱤᱱᱟ ᱛᱟᱦᱞᱮ ᱠᱷᱟᱱ ᱫᱚ ᱯᱚᱨᱤᱪᱤᱛᱚ ᱦᱚᱲ ᱴᱷᱮᱱᱜᱮ ᱛᱟᱦᱮᱱ ᱥᱩᱵᱤᱫᱟ ᱟᱨᱠᱤ ᱥᱮᱨᱚᱠᱚᱢ ᱠᱷᱟᱱ ᱫᱚ ᱵᱟᱝᱵᱤᱱ ᱮᱲᱮᱜᱼᱟ ᱥᱮ ᱥᱚᱢᱚᱭ ᱠᱚᱦᱚᱸ ᱵᱟᱧᱪᱟᱜ ᱛᱟᱵᱤᱱᱟ ᱟᱨᱠᱤ ᱟᱪᱪᱷᱟ ᱴᱷᱤᱠᱜᱮᱭᱟ ᱥᱟᱹᱜᱩᱱ ᱧᱤᱫᱟᱹ ᱡᱚᱦᱟᱨ